ᱟᱵᱚ ᱱᱩᱠᱩ ᱤᱯᱤᱞ ᱮᱸᱜᱮᱞ ᱦᱮᱱᱟᱜ ᱠᱚᱣᱟ ᱟᱵᱚ ᱠᱷᱚᱱ ᱪᱮᱛᱟᱱ ᱨᱮ ᱱᱚᱣᱟ ᱦᱚᱸ ᱢᱤᱜᱴᱮᱱ ᱫᱤᱥᱚᱢ ᱠᱟᱱ ᱜᱮᱭᱟ ᱠᱚ ᱧᱮᱞ ᱴᱷᱤᱠᱚᱜᱼᱟ ᱵᱚᱞᱮ ᱟᱵᱚ ᱵᱚᱱ ᱧᱮᱞ ᱧᱟᱢ ᱠᱚᱣᱟ ᱟᱭᱩᱵ ᱵᱮᱲᱟ ᱞᱮᱱ ᱠᱷᱟᱱ ᱡᱮ ᱟᱹᱰᱤ ᱥᱟᱸᱜᱮ ᱡᱟᱞᱟᱫ ᱡᱩᱞᱩᱫ ᱠᱚ ᱡᱩᱞᱩᱜᱼᱟ ᱛᱚ ᱱᱩᱠᱩ ᱟᱹᱰᱤ ᱥᱟᱸᱜᱤᱧ ᱠᱚ ᱧᱮᱞᱚᱜᱼᱟ ᱤᱯᱤᱞ ᱮᱸᱜᱮᱞ ᱱᱩᱠᱩ ᱟᱭᱩᱵ ᱵᱮᱲᱟ ᱞᱮᱱ ᱠᱷᱟᱱ ᱜᱮ ᱠᱷᱩᱵ ᱥᱟᱸᱜᱮ ᱠᱚ ᱧᱮᱞᱚᱜᱼᱟ ᱡᱮᱞᱮ ᱨᱤᱢᱤᱞ ᱠᱚ ᱵᱟᱝ ᱛᱟᱦᱮᱱ ᱠᱷᱟᱱ ᱫᱚ ᱥᱟᱯᱷᱟ ᱜᱮ ᱛᱟᱦᱮᱱ ᱠᱷᱟᱱ ᱫᱚᱠᱚ ᱢᱚᱡᱽ ᱠᱚ ᱧᱮᱞᱚᱜᱼᱟ ᱚᱱᱠᱟᱜᱮ ᱱᱚᱣᱟ ᱪᱟᱸᱫᱳ ᱴᱷᱮᱱ ᱦᱚᱸ ᱵᱳᱭᱜᱟᱱᱤᱠ ᱠᱚ ᱪᱟᱞᱟᱣ ᱦᱮᱡ ᱵᱟᱲᱟᱣ ᱠᱟᱱᱟ ᱱᱚᱰᱮ ᱦᱟᱥᱟ ᱡᱟᱭᱜᱟ ᱪᱟᱸᱫᱳ ᱟᱵᱚ ᱠᱷᱚᱱ ᱪᱮᱛᱟᱱ ᱨᱮ ᱩᱱᱤ ᱪᱟᱸᱫᱳ ᱠᱷᱚᱱ ᱪᱮᱛᱟᱱ ᱨᱮ ᱦᱚᱸ ᱦᱟᱥᱟ ᱡᱟᱭᱜᱟ ᱦᱮᱱᱟᱜᱼᱟ ᱟᱫᱚ ᱵᱳᱭᱜᱟᱱᱤᱠ ᱠᱚ ᱪᱟᱞᱟᱣ ᱦᱮᱡ ᱵᱟᱲᱟᱜ ᱠᱟᱱᱜᱮᱭᱟ